ᱥᱮᱛᱟᱜ ᱨᱮᱫᱚ ᱟᱵᱚ ᱦᱚᱲ ᱠᱚᱫᱚ ᱥᱮ ᱫᱤᱠᱩ ᱠᱚᱦᱚᱸ ᱜᱟᱹᱰᱭᱟᱹ ᱜᱟᱰᱟ ᱯᱩᱠᱷᱩᱨᱤ ᱠᱚᱨᱮ ᱠᱚ ᱯᱟᱭᱨᱟᱜ ᱠᱟᱱ ᱛᱟᱦᱮᱸᱫ ᱟᱨ ᱚᱸᱰᱮ ᱜᱮᱵᱚᱱ ᱥᱟᱯᱷᱟᱜ ᱠᱟᱱ ᱛᱟᱦᱮᱸᱫ ᱢᱮᱱᱠᱷᱟᱱ ᱫᱚ ᱱᱟᱦᱟᱜ ᱡᱩᱜᱽ ᱫᱚ ᱟᱭᱢᱟ ᱨᱚᱠᱚᱢ ᱵᱮᱵᱚᱥᱛᱷᱟ ᱦᱩᱭᱮᱱᱟ ᱚᱠᱚᱭ ᱫᱚ ᱚᱲᱟᱜ ᱵᱷᱤᱛᱨᱤ ᱨᱮᱜᱮ ᱴᱮᱯ ᱠᱚ ᱵᱮᱱᱟᱣ ᱠᱟᱜ ᱠᱟᱱᱟ ᱟᱠᱚᱣᱟᱜ ᱵᱟᱝᱞᱟ ᱯᱷᱮᱰ ᱨᱮᱜᱮ ᱥᱩᱭᱢᱤᱝ ᱯᱩᱞ ᱠᱚ ᱵᱮᱱᱟᱣᱮᱫᱟ ᱚᱱᱟ ᱠᱚᱨᱮ ᱠᱚ ᱰᱟᱹᱵᱽᱨᱟᱹᱜ ᱠᱟᱱᱟ ᱢᱮᱱᱠᱷᱟᱱ ᱟᱵᱚ ᱦᱚᱲ ᱠᱟᱞᱪᱟᱨ ᱨᱮᱫᱚ ᱚᱱᱟ ᱠᱚ ᱡᱤᱱᱤᱥ ᱫᱚ ᱵᱟᱹᱱᱩᱜᱼᱟ ᱟᱵᱚᱣᱟᱜ ᱫᱚ ᱱᱤᱛ ᱫᱷᱟᱹᱵᱤᱡ ᱚᱠᱚᱭ ᱠᱚ ᱴᱟᱠᱟ ᱯᱚᱭᱥᱟ ᱛᱮᱠᱚ ᱰᱷᱮᱹᱨᱚᱜ ᱠᱟᱱ ᱞᱟᱦᱟᱜ ᱠᱟᱱᱟ ᱩᱱᱠᱩ ᱜᱮ ᱱᱚᱣᱟ ᱠᱚ ᱡᱤᱱᱤᱥ ᱫᱚᱠᱚ ᱵᱚᱫᱚᱞᱮᱫ ᱠᱟᱱᱟ ᱢᱮᱱᱠᱷᱟᱱ ᱟᱛᱩ ᱴᱚᱞᱟ ᱥᱮ ᱥᱚᱢᱟᱽᱡ ᱨᱮᱱ ᱰᱷᱮᱨᱥᱟ ᱰᱷᱮᱨ ᱦᱚᱲ ᱫᱚ ᱜᱟᱹᱰᱭᱟᱹ ᱟᱨ ᱯᱩᱠᱷᱩᱨᱤ ᱠᱚᱨᱮ ᱠᱚ ᱥᱮ ᱜᱟᱰᱟ ᱨᱮᱜᱮ ᱠᱚ

ᱟᱫᱚ ᱱᱚᱜᱼᱚ ᱱᱚᱝᱠᱟ ᱛᱮ ᱟᱵᱚᱣᱟᱜ ᱱᱚᱣᱟ ᱰᱟᱹᱵᱽᱨᱟᱹᱜ ᱨᱮᱭᱟᱜ ᱵᱮᱵᱚᱥᱛᱷᱟ ᱦᱚᱸ ᱟᱯᱟᱱ ᱟᱹᱯᱤᱱᱚᱜ ᱠᱟᱱᱟ ᱪᱮᱫ ᱞᱮᱠᱟ ᱵᱚᱱ ᱠᱩᱞᱟᱹᱣᱮᱫᱟ ᱟᱵᱚᱣᱟᱜ ᱴᱟᱠᱟ ᱯᱚᱭᱥᱟ ᱦᱤᱥᱟᱹᱵᱽ ᱨᱮ ᱟᱵᱚᱣᱟᱜ ᱱᱚᱣᱟ ᱩᱢᱩᱜ ᱰᱟᱹᱵᱽᱨᱟᱹᱜ ᱵᱚᱫᱚᱞ ᱟᱠᱟᱱᱟ ᱛᱤᱦᱤᱧ ᱞᱟᱦᱟ ᱛᱮᱫᱚ ᱵᱷᱟᱨᱚᱛ ᱫᱤᱥᱚᱢ ᱨᱮ ᱚᱱᱠᱟ ᱤᱭᱟᱹ ᱵᱟᱝ ᱛᱟᱦᱮᱸ ᱠᱟᱱᱛᱮ ᱥᱩᱵᱤᱫᱷᱟ ᱵᱟᱝ ᱛᱟᱦᱮᱸ ᱠᱟᱱᱟ ᱱᱚᱠᱨᱤ ᱪᱟᱠᱨᱤ ᱦᱚᱲ ᱠᱚᱢᱠᱚ ᱛᱟᱦᱮᱸ ᱠᱟᱱᱟ ᱚᱱᱟᱛᱮ ᱜᱟᱹᱰᱭᱟᱹ ᱠᱚᱨᱮ ᱜᱮ ᱠᱚ ᱰᱟᱹᱵᱽᱨᱟᱹᱜ ᱠᱟᱱᱟ ᱛᱤᱦᱤᱧ ᱜᱟᱯᱟ ᱰᱟᱹᱵᱽᱨᱟᱹᱜ ᱨᱮᱭᱟᱜ ᱦᱚᱸ ᱥᱟᱹᱵᱩᱱ ᱠᱚᱦᱚᱸ ᱟᱹᱰᱤ ᱟᱭᱢᱟ ᱵᱚᱫᱚᱞᱮᱱᱟ ᱞᱟᱦᱟ ᱛᱮᱫᱚ ᱟᱭᱩ ᱦᱚᱲ ᱠᱚᱥᱮ ᱠᱩᱲᱤ ᱜᱤᱫᱽᱨᱟᱹ ᱠᱚ ᱮᱠᱮᱱ ᱱᱟᱲᱠᱟ ᱦᱟᱥᱟ ᱠᱚᱛᱮᱠᱚ ᱥᱟᱯᱷᱟᱜ ᱠᱟᱱ ᱛᱟᱦᱮᱸᱫᱼᱟ ᱢᱮᱱᱠᱷᱟᱱ ᱫᱚ ᱛᱤᱦᱤᱧ ᱥᱤᱢᱯᱩ ᱥᱟᱵᱚᱱ ᱨᱟᱠᱟᱵ ᱮᱱᱟ ᱚᱱᱟ ᱠᱚᱛᱮ ᱟᱵᱚᱣᱟᱜ ᱦᱚᱲᱢᱚ ᱥᱮ ᱩᱯ ᱠᱚᱵᱚᱱ ᱥᱟᱯᱷᱟᱭᱮᱫ ᱠᱟᱱ ᱛᱟᱵᱚᱱᱟ